ᱤᱧᱟᱹᱜ ᱚᱞᱟ ᱚᱱᱚᱬᱦᱮ ᱚᱱᱚᱬᱦᱮ ᱧᱩᱛᱩᱢ ᱫᱚ ᱠᱟᱱᱟ ᱫᱤᱞ ᱫᱟᱲᱮ ᱟᱨ ᱱᱚᱣᱟ ᱚᱱᱚᱬᱦᱮ ᱛᱮ ᱤᱧ ᱞᱟᱹᱭ ᱥᱟᱱᱟᱧ ᱠᱟᱱᱟ ᱥᱮ ᱱᱚᱣᱟ ᱩᱫᱽᱜᱟᱹᱣ ᱟᱠᱟᱫᱟᱹᱧ ᱡᱮ ᱡᱩᱢᱤᱫ ᱜᱮ ᱡᱚᱛᱚ ᱠᱷᱚᱱ ᱫᱚ ᱢᱟᱨᱟᱝ ᱫᱟᱲᱮ ᱠᱟᱱᱟ ᱡᱟᱦᱟᱱᱟᱜ ᱜᱮ ᱟᱢᱟᱜ ᱡᱤᱭᱚᱱ ᱨᱮ ᱟᱱᱟᱴ ᱮᱴᱠᱮᱴᱚᱬᱮ ᱦᱩᱭᱩᱜ ᱟᱨ ᱵᱟᱝᱜᱮ ᱡᱟᱦᱟᱱᱟᱜ ᱜᱮ ᱠᱚᱥᱴᱚᱢ ᱧᱟᱢ ᱮᱱᱠᱷᱟᱱ ᱚᱱᱟ ᱫᱚ ᱧᱤᱨ ᱥᱮ ᱦᱟᱹᱯᱤᱫ ᱫᱚ ᱥᱚᱞᱦᱮ ᱫᱚ ᱵᱟᱝ ᱠᱟᱱᱟ ᱚᱱᱟ ᱫᱚ ᱟᱢᱟᱜ ᱵᱩᱫᱷᱤ ᱫᱤᱥᱟᱹ ᱠᱟᱛᱮᱫ ᱮᱢ ᱥᱟᱶᱟᱨ ᱥᱟᱢᱴᱟᱣᱟ ᱟᱨ ᱛᱚᱵᱮ ᱮᱱᱟᱝᱜᱮ ᱟᱢ ᱟᱢᱟᱜ ᱡᱤᱭᱚᱱᱮᱢ ᱥᱟᱶᱟᱨ ᱫᱟᱲᱮᱭᱟᱜᱼᱟ ᱥᱮ ᱟᱢᱟᱜ ᱜᱷᱟᱨᱚᱸᱡᱽ ᱮᱢ ᱵᱟᱧᱪᱟᱣ ᱫᱟᱲᱮᱭᱟᱜᱼᱟ ᱫᱤᱞ ᱫᱟᱲᱮ ᱫᱚ ᱢᱤᱫᱴᱟᱹᱝ ᱪᱮᱬᱮ ᱪᱤᱯᱨᱩᱣᱟᱜ ᱵᱟᱵᱚᱛᱤᱧ ᱚᱞ ᱟᱠᱟᱫᱼᱟ ᱟᱨ ᱚᱱᱟᱨᱮ ᱱᱚᱣᱟ ᱩᱫᱽᱜᱟᱹᱣ ᱜᱮ ᱧᱟᱢᱚᱜ ᱠᱟᱱᱟ ᱠᱤ ᱡᱟᱦᱟᱱᱟᱜ ᱟᱱᱟᱴ ᱮᱴᱠᱮᱴᱚᱬᱮ ᱦᱩᱭ ᱞᱮᱱᱠᱷᱟᱱ ᱫᱚ ᱧᱤᱨ ᱦᱟᱹᱯᱤᱫ ᱫᱚ ᱥᱚᱞᱦᱮ ᱫᱚ ᱵᱟᱝ ᱠᱟᱱᱟ ᱚᱱᱟ ᱫᱚ ᱟᱢᱟᱜ ᱵᱩᱫᱷᱤ ᱫᱤᱥᱟᱹ ᱚᱸᱰᱮ ᱥᱟᱶᱟᱨ ᱥᱟᱢᱴᱟᱣ ᱠᱟᱛᱮ ᱠᱟᱹᱢᱤᱭᱟ ᱛᱚᱵᱮ ᱮᱱᱟᱝᱜᱮ ᱟᱢᱟᱜ ᱡᱤᱭᱚᱱ ᱫᱚ ᱱᱟᱯᱟᱭ ᱨᱮ ᱛᱟᱦᱮᱱᱟ ᱟᱨ ᱟᱥᱚᱠᱟᱭᱛᱮ ᱤᱧ ᱫᱚ ᱥᱟᱱᱛᱟᱲᱤ ᱯᱟᱹᱨᱥᱤ ᱛᱮ ᱚᱞᱤᱧ ᱠᱩᱥᱤᱭᱟᱜᱼᱟ